ᱱᱮᱛᱟᱨ ᱫᱚ ᱟᱹᱛᱩ ᱯᱟᱲᱟ ᱨᱮᱦᱚᱸ ᱵᱷᱮᱜᱟᱨ ᱵᱷᱮᱜᱟᱨ ᱚᱠᱛᱚ ᱨᱮ ᱵᱷᱮᱜᱟᱨ ᱵᱷᱮᱜᱟᱨ ᱪᱟᱥ ᱠᱚ ᱦᱩᱭᱩᱜ ᱠᱟᱱᱟ ᱟᱨ ᱱᱚᱣᱟ ᱪᱟᱥ ᱠᱟᱹᱢᱤ ᱠᱚᱫᱚ ᱚᱲᱟᱜ ᱨᱮᱱ ᱵᱟᱵᱟ ᱛᱟᱠᱚ ᱜᱮ ᱧᱮᱞ ᱥᱟᱢᱴᱟᱣᱟ ᱱᱚᱣᱟ ᱫᱚ ᱟᱭᱢᱟ ᱫᱟᱭᱤᱛᱛᱚ ᱥᱮ ᱫᱟᱹᱭᱵᱷᱟᱨ ᱨᱮᱭᱟᱜ ᱠᱟᱹᱢᱤ ᱠᱟᱱᱟ ᱱᱚᱣᱟ ᱪᱟᱥ ᱠᱷᱚᱱᱟᱜ ᱜᱮ ᱟᱹᱛᱩ ᱚᱲᱟᱜ ᱨᱮᱭᱟᱜ ᱥᱚᱝᱥᱟᱨ ᱥᱮ ᱜᱷᱟᱨᱚᱡᱽ ᱫᱚ ᱪᱟᱞᱟᱜ ᱠᱟᱱᱟ